ᱚ ᱞᱟᱹᱭᱮᱫᱟ ᱞᱤᱧ ᱵᱟᱭᱨᱮ ᱫᱤᱥᱚᱢ ᱠᱷᱚᱱᱟ ᱟᱹᱞᱤᱧ ᱫᱚᱞᱤᱧ ᱦᱮᱡ ᱟᱠᱟᱱᱟ ᱟᱹᱵᱤᱱ ᱫᱚ ᱚᱠᱟ ᱡᱮᱞᱟ ᱨᱮᱱ ᱦᱚᱲ ᱠᱟᱱᱟ ᱵᱤᱱ

ᱚᱻ ᱟᱫᱚ ᱚᱱᱟ ᱜᱮᱞᱤᱧ ᱞᱟᱹᱭᱮᱫᱟ ᱱᱚᱣᱟ ᱡᱷᱟᱨᱜᱮᱨᱟᱢ ᱡᱮᱞᱟ ᱨᱮ ᱫᱟᱲᱟᱱ ᱞᱤᱧ ᱦᱮᱡ ᱟᱠᱟᱱᱟ ᱟᱫᱚ ᱱᱚᱣᱟ ᱠᱚᱨᱮ ᱪᱮᱫ ᱞᱮᱠᱟ ᱫᱟᱲᱟᱱ ᱡᱟᱭᱜᱟ ᱠᱚ ᱦᱮᱱᱟᱜᱼᱟ ᱚᱱᱟ ᱠᱚ ᱵᱟᱲᱟᱭ ᱡᱚᱝ ᱞᱤᱧ ᱠᱷᱚᱡᱚᱜ ᱠᱟᱱᱟ ᱚ ᱛᱟᱦᱮᱱ ᱡᱟᱭᱜᱟ ᱠᱚ

ᱡᱚᱢ ᱧᱩ ᱠᱚᱦᱚᱸ ᱚᱻ ᱚᱱᱟ ᱚᱱᱟᱜᱮ ᱟᱫᱚ ᱤᱭᱟᱹ ᱟᱯᱮ ᱥᱤᱞᱫᱟᱹ ᱯᱟᱛᱟ ᱪᱮᱫ ᱞᱮᱠᱟ ᱦᱩᱭᱩᱜᱼᱟ ᱚᱻ ᱚᱱᱟ ᱜᱮ ᱟᱫᱚ ᱟᱹᱞᱤᱛᱚ ᱵᱟᱭᱨᱮᱱ ᱦᱚᱲ ᱛᱚ ᱚᱱᱟ ᱜᱮ ᱟᱯᱮ ᱫᱤᱥᱚᱢ ᱧᱮᱧᱮᱞᱤᱧ ᱦᱮᱡ ᱟᱠᱟᱱᱟ ᱟᱫᱚ ᱚᱱᱟᱜᱮ ᱫᱤᱥᱚᱢ ᱧᱮᱞ ᱞᱮᱠᱟ ᱛᱮᱞᱤᱧ ᱦᱮᱡ ᱟᱠᱟᱱᱟ ᱟᱫᱚ ᱚᱱᱟ ᱜᱮᱞᱤᱧ ᱵᱟᱲᱟᱭ ᱡᱚᱝ ᱠᱟᱱᱟ

ᱴᱷᱤᱠ ᱜᱮᱭᱟ ᱛᱟᱦᱚᱞᱮ ᱤᱱᱟᱹᱜᱮ ᱛᱟᱦᱚᱞᱮ